ᱦᱮᱞᱳ ᱯᱟᱹᱧᱪᱤ ᱥᱟᱹᱲᱤ ᱵᱟᱞᱟᱢ ᱢᱮᱱᱫᱟ ᱚ ᱫᱚᱠᱟᱱᱫᱟᱨ ᱠᱟᱱ ᱜᱮᱭᱟᱢ ᱵᱟᱝ

ᱚ ᱤᱧ ᱫᱚ ᱱᱚᱝᱠᱟᱱ ᱥᱟᱹᱲᱤ ᱞᱟᱜᱟᱣᱤᱧᱟ ᱡᱮᱢᱚᱱ ᱜᱚᱜᱚ ᱡᱮᱢᱚᱱ ᱠᱟᱪᱷᱮ ᱵᱟᱯᱞᱟ ᱠᱟᱪᱷᱮ ᱥᱩᱨ ᱠᱟᱱ ᱛᱟᱞᱮᱭᱟ ᱛᱚ ᱟᱫᱚ ᱚᱱᱟ ᱵᱟᱨᱮ ᱛᱮᱜᱮ ᱡᱮᱢᱚᱱ ᱰᱚᱡᱚᱱ ᱥᱟᱹᱲᱤᱧ ᱦᱟᱛᱟᱣᱫᱟ ᱪᱮᱫ ᱞᱮᱠᱟ ᱨᱮᱹᱴ ᱴᱮᱹᱴ ᱢᱮᱱᱟᱜ ᱛᱟᱢᱟ ᱵᱮᱥ ᱫᱚᱥ ᱵᱟᱨᱚ ᱫᱚ ᱵᱟᱝ ᱯᱚᱧᱪᱟᱥ ᱯᱤᱥ ᱜᱟᱱ ᱜᱟᱱ ᱟᱹᱰᱤ ᱟᱹᱰᱤ ᱜᱚᱜᱚ ᱛᱟᱠᱚ ᱢᱮᱱᱟᱜ ᱠᱚᱣᱟ ᱵᱟᱝ ᱦᱮᱸ ᱦᱮᱸ ᱚ ᱢᱟᱱᱮ ᱟᱲᱟᱭᱥᱚ ᱴᱟᱠᱟ ᱵᱟᱝ ᱚ ᱚ ᱟᱫᱚ ᱛᱤᱥ ᱠᱚ ᱫᱳᱠᱟᱱ ᱫᱚ ᱢᱟᱱᱮ ᱥᱚᱯᱛᱟᱦᱚᱨᱮ ᱛᱤᱱᱟᱹᱜ ᱫᱤᱱᱮᱢ ᱠᱷᱩᱞᱟᱹᱣᱫᱟ ᱯᱨᱚᱛᱤᱫᱤᱱ ᱜᱮ ᱚ ᱨᱚᱵᱤᱵᱟᱨ ᱢᱟᱱᱮ ᱮᱱᱤᱴᱟᱭᱤᱢ ᱵᱟᱝ ᱚ ᱚ ᱛᱚᱵᱮ ᱛᱮᱦᱤᱧ ᱢᱟ ᱦᱩᱭᱩᱜ ᱠᱟᱱᱟ ᱠᱩᱲᱤ ᱛᱟᱹᱨᱤᱠᱷ ᱛᱚᱵᱮ ᱪᱟᱞᱟᱜ ᱟᱹᱧ ᱵᱟᱭᱤᱥ ᱛᱮᱭᱤᱥ ᱛᱟᱹᱨᱤᱠᱷ ᱠᱚᱛᱮ ᱜᱟᱯᱟ ᱢᱟ ᱵᱚᱱᱫᱚ ᱜᱮ ᱜᱟᱯᱟ ᱢᱟ ᱮᱢᱱᱤ ᱛᱮ ᱵᱚᱱᱫᱚ ᱛᱟᱦᱮᱱ ᱛᱟᱢᱟ ᱵᱟᱝ ᱦᱮᱸ ᱜᱟᱯᱟ ᱫᱚ ᱵᱟᱝ ᱥᱚᱢᱚᱭᱚᱜᱼᱟ ᱵᱟᱝ ᱦᱮᱸ ᱟᱪᱪᱷᱟ ᱦᱮᱸ ᱦᱮᱸ ᱦᱮᱸ ᱳᱭ ᱟᱪᱪᱷᱟ ᱴᱷᱤᱠ ᱜᱮᱭᱟ ᱯᱷᱳᱱᱟᱢᱟᱧ ᱦᱟᱸᱜ ᱛᱚᱵᱮ ᱦᱮᱸ ᱴᱷᱤᱠ ᱜᱮᱭᱟ ᱴᱷᱤᱠ ᱜᱮᱭᱟ ᱯᱷᱳᱱᱟᱢᱟᱧ ᱯᱷᱳᱱᱟᱢᱟᱧ ᱦᱮᱸ ᱨᱟᱱᱤᱝ ᱜᱮᱛᱟᱢᱟ ᱵᱟᱝ ᱫᱚᱠᱟᱱ ᱦᱚᱸ ᱚᱱᱟ ᱠᱟᱨᱚᱱ ᱛᱮᱢᱟᱧ ᱯᱷᱳᱱᱟᱢ ᱠᱟᱱᱟ ᱵᱟᱝ ᱦᱮᱸ ᱟᱪᱪᱷᱟ ᱟᱪᱪᱷᱟ ᱯᱚᱧᱪᱟᱥ ᱯᱤᱥ ᱦᱮᱸ ᱯᱚᱧᱪᱟᱥ ᱯᱤᱥ ᱟᱪᱪᱷᱟ ᱟᱪᱪᱷᱟ ᱦᱮᱸ ᱵᱩᱫᱷ ᱵᱨᱤᱦᱚᱥᱯᱚᱛᱤᱵᱟᱨ ᱦᱮᱸ ᱦᱮᱸ ᱴᱷᱤᱠ ᱜᱮᱭᱟ ᱴᱷᱤᱠ ᱜᱮᱭᱟ ᱦᱮᱸ